ᱤᱧ ᱫᱚ ᱢᱤᱫᱴᱮᱱ ᱠᱷᱮᱞᱣᱟᱲ ᱜᱤᱫᱽᱨᱟᱹᱧ ᱞᱟᱹᱭᱮᱫ ᱛᱟᱦᱮᱱᱟ ᱟᱵᱮᱱ ᱠᱳᱡᱽ ᱢᱟᱥᱴᱟᱨ ᱠᱟᱱᱟ ᱵᱮᱱ

ᱪᱮᱫ ᱠᱚᱵᱮᱱ ᱪᱤᱠᱟᱹᱭᱟ

ᱵᱚᱞ ᱮᱱᱮᱡ ᱴᱤᱢ ᱢᱮᱱᱟᱜᱼᱟ ᱢᱮᱱᱟᱜ ᱜᱮᱭᱟ ᱱᱤᱭᱟᱹ ᱴᱟᱭᱤᱢ ᱦᱚᱸ ᱪᱟᱞᱟᱜ ᱠᱟᱱ ᱜᱮᱭᱟ ᱦᱮᱸ ᱦᱮᱸ ᱟᱹᱞᱤᱧ ᱢᱤᱫᱴᱮᱱ ᱠᱷᱮᱞᱳᱰ ᱜᱤᱫᱟᱹᱨ ᱜᱮ ᱠᱷᱮᱞ ᱠᱚ ᱱᱤᱛᱚᱜ ᱫᱚ ᱥᱟᱵ ᱵᱟᱲᱟ ᱦᱩᱭᱩᱜ ᱠᱟᱱᱟ ᱜᱮᱭᱟ ᱟᱨ ᱪᱟᱞᱟᱜ ᱠᱟᱱ ᱜᱮᱭᱟ ᱡᱟᱦᱟᱸ ᱠᱚᱨᱮ ᱜᱮ ᱡᱮ ᱢᱟᱱᱮ ᱥᱩᱨ ᱥᱩᱯᱩᱨ ᱠᱚᱨᱮ ᱟᱡᱚᱢᱚᱜ ᱠᱟᱱ ᱚᱱᱟ ᱠᱚᱨᱮ ᱫᱚ ᱯᱨᱟᱭ ᱜᱮ ᱥᱟᱵ ᱵᱟᱲᱟᱭ ᱦᱩᱭᱩᱜ ᱠᱟᱱᱟ ᱠᱳᱪᱤᱝ ᱠᱚᱫᱚ ᱵᱟᱝ ᱵᱟᱞᱮ ᱧᱟᱢ ᱟᱠᱟᱫᱟ ᱛᱳ ᱠᱳᱪᱤᱝ ᱠᱚᱞᱮ ᱧᱟᱢ ᱞᱮᱠᱷᱟᱱ ᱫᱚ ᱟᱨ ᱢᱟᱱᱮ ᱟᱨᱚ ᱟᱨᱚ ᱵᱷᱟᱜᱮᱜ ᱛᱟᱞᱮᱭᱟ

ᱮᱱᱠᱷᱟᱱ ᱫᱚ ᱮᱱᱠᱷᱟᱱ ᱫᱚ ᱱᱚᱛᱮ ᱦᱮᱡ ᱞᱮᱱᱠᱷᱟᱱ ᱛᱚ ᱟᱨᱚ ᱵᱷᱟᱞᱮ ᱠᱚᱜᱼᱟ ᱟᱨᱚ ᱵᱟᱜᱮ ᱠᱚᱜᱼᱟ

ᱢᱟᱱᱮ ᱱᱤᱛᱚᱜ ᱥᱟᱵ ᱢᱮᱱᱟᱜᱼᱟ ᱥᱟᱵ ᱢᱮᱱᱟᱜ ᱟᱠᱟᱫ ᱜᱮᱭᱟ ᱱᱚᱣᱟ ᱢᱟᱱᱮ ᱥᱟᱵ ᱢᱮᱱᱟᱜᱼᱟ ᱥᱟᱵ ᱟᱠᱟᱫᱟ ᱞᱮ ᱢᱤᱫᱴᱮᱡ ᱠᱮᱯᱴᱮᱱ ᱜᱮᱭ ᱥᱟᱵ ᱟᱠᱟᱫ ᱛᱟᱞᱮᱭᱟ ᱩᱱᱤ ᱜᱮ ᱡᱚᱛᱚ ᱠᱤᱪᱷᱩ ᱜᱮ ᱦᱮᱱᱰᱮ ᱡᱚᱛᱚ ᱠᱩᱪᱷᱩᱭ ᱠᱚᱨᱟᱣᱟ ᱢᱤᱫᱴᱮᱱ ᱢᱮᱱᱟᱜᱼᱟ ᱦᱟ ᱱᱤ ᱦᱟ ᱱᱤ ᱞᱤᱧ ᱞᱟᱹᱭᱟᱠᱚᱣᱟ ᱢᱟᱱᱮ ᱢᱟᱱᱮ ᱟᱵᱮᱱ ᱵᱮᱱ ᱦᱮᱡ ᱞᱮᱱᱠᱷᱟᱱ ᱟᱨᱚ ᱵᱷᱟᱞᱮ ᱵᱷᱟᱞᱮᱜ ᱜᱮᱭᱟ ᱡᱮᱦᱮᱛᱩ ᱢᱟᱱᱮ ᱠᱳᱪᱤᱝ ᱠᱚ ᱧᱟᱢ ᱧᱚᱜ ᱞᱮᱱ ᱠᱷᱟᱱ ᱜᱤᱫᱽᱨᱟᱹ ᱠᱚᱦᱚᱸ ᱠᱤᱪᱷᱩ ᱠᱚ ᱵᱮᱱᱟᱜᱼᱟ ᱟᱨ ᱢᱟᱱᱮ ᱚᱱᱮᱠ ᱰᱷᱮᱨ ᱢᱟᱱᱮ ᱤᱧᱟᱹᱜ ᱡᱟᱭᱜᱟ ᱨᱮᱠᱚ ᱪᱟᱞᱟᱜᱼᱟ ᱵᱮᱱᱟᱣ ᱞᱮᱱ ᱠᱷᱟᱡ ᱠᱚ

ᱚᱱᱟ ᱦᱚᱸ ᱢᱤᱫ ᱵᱟᱨ ᱱᱚᱣᱟ ᱠᱚᱨᱮ ᱦᱚᱸ ᱪᱟᱞᱟᱣ ᱫᱚ ᱞᱮ ᱪᱟᱞᱟᱣ ᱵᱟᱲᱟᱜ ᱜᱮᱭᱟ ᱚᱱᱟ ᱦᱚᱸ ᱪᱟᱞᱟᱣ ᱜᱮᱭᱟ ᱠᱚ ᱛᱚ ᱟᱜᱼᱥᱟᱨ ᱛᱩᱧ ᱠᱚᱫᱚ ᱚᱛᱚ ᱡᱚᱦᱚᱪᱚ ᱵᱚᱞ ᱮᱱᱮᱡ ᱞᱮᱠᱟ ᱫᱚ ᱵᱟᱝ ᱠᱚ ᱫᱚᱦᱚ ᱵᱟᱲᱟᱭᱟ ᱚᱱᱟ ᱦᱚᱸ ᱵᱟᱡᱮᱠ ᱠᱟᱡᱮᱠ ᱫᱚᱦᱚ ᱫᱚᱠᱚ ᱫᱚᱦᱚ ᱫᱚᱦᱚ ᱵᱟᱲᱟᱭ ᱜᱮᱭᱟ ᱚᱱᱟ ᱠᱚ

ᱟᱪᱪᱷᱟ ᱢᱟᱱᱮ ᱡᱟᱦᱟᱸ ᱦᱮᱸ ᱛᱚ ᱴᱷᱤᱠ ᱜᱮᱭᱟ ᱦᱟᱜ